ᱤᱧ ᱫᱚ ᱢᱤᱫᱴᱮᱱ ᱳᱣᱟᱨᱠ ᱥᱚᱯ ᱨᱮ ᱤᱥᱤᱱ ᱞᱟᱹᱜᱤᱫ ᱠᱚ ᱢᱮᱛᱟ ᱫᱤᱧ ᱛᱟᱸᱦᱮᱱᱟ ᱟᱫᱚ ᱤᱧ ᱫᱚ ᱚᱱᱟ ᱳᱣᱟᱨᱠ ᱥᱚᱯ ᱨᱮᱱ ᱢᱟᱹᱞᱤᱠ ᱤᱧ ᱢᱮᱛᱟᱭ ᱠᱟᱱᱟ ᱫᱟᱫᱟ ᱤᱧ ᱫᱚ ᱪᱮᱫ ᱤᱥᱤᱱ ᱵᱟᱥᱟᱝ ᱦᱚᱸ ᱵᱟᱹᱧ ᱵᱟᱲᱟᱭᱟ ᱚᱱᱟ ᱳᱟᱨᱠ ᱥᱚᱯ ᱨᱮᱱ ᱢᱟᱹᱞᱤᱠ ᱫᱚᱭ ᱢᱤᱛᱟᱹᱧ ᱠᱟᱱᱟ ᱴᱷᱤᱠ ᱜᱮᱭᱟ ᱟᱢ ᱫᱚ ᱟᱞᱮ ᱥᱟᱝ ᱠᱟᱹᱢᱤᱨᱮ ᱛᱟᱸᱦᱮ ᱢᱮ ᱟᱞᱮ ᱦᱟᱥ ᱟᱥᱛᱮ ᱟᱥᱛᱮ ᱡᱚᱛᱞᱮ ᱪᱮᱫ ᱟᱢᱟ ᱛᱷᱚᱲᱟ ᱫᱤᱱ ᱠᱟᱹᱢᱤ ᱠᱟᱛᱮᱫ ᱟᱥᱟ ᱤᱧ ᱦᱚᱸᱧ ᱵᱩᱡᱷᱟᱹᱣ ᱠᱮᱫᱟ ᱨᱟᱹᱥᱠᱟᱹ ᱜᱮ ᱛᱷᱚᱲᱟ ᱤᱥᱤᱱ ᱵᱟᱥᱟᱝ ᱦᱚᱧ ᱪᱮᱫ ᱠᱮᱫᱟ ᱛᱷᱚᱲᱟ ᱤ ᱥᱤᱱ ᱵᱟᱥᱟᱝ ᱪᱟᱣᱢᱤᱱ ᱯᱚᱨᱳᱴᱟ ᱨᱳᱞ ᱚᱱᱟ ᱠᱚ ᱤᱥᱤᱱ ᱤᱧ ᱪᱮᱫ ᱠᱮᱫᱟ ᱟᱫᱚ ᱠᱟᱹᱢᱤ ᱠᱟᱹᱢᱤᱛᱮ ᱢᱤᱫ ᱫᱤᱱᱳᱟᱨᱠ ᱥᱚᱯᱨᱮᱱ ᱢᱟᱹᱞᱤᱠ ᱮ ᱢᱤᱛᱟᱹᱧ ᱠᱟᱱᱟ ᱟᱭᱢᱟ ᱫᱤᱱ ᱮᱢ ᱦᱩᱭ ᱮᱱᱟ ᱟᱢ ᱫᱚ ᱤᱥᱤᱱ ᱵᱟᱥᱟᱝ ᱦᱚᱸ ᱵᱟᱢ ᱫᱟᱲᱮᱜ ᱠᱟᱱᱟ ᱚᱱᱟᱛᱮ ᱤᱧ ᱫᱚ ᱠᱟᱛᱷᱟ ᱟᱸᱡᱚᱢᱛᱮ ᱡᱩᱫᱟᱹ ᱜᱤᱧ ᱟᱹᱭᱠᱟᱹᱣ ᱠᱮᱫᱟ ᱟᱫᱚ ᱚᱱᱟ ᱳᱟᱨᱠ ᱥᱚᱯ ᱫᱚᱧ ᱟᱲᱟᱜ ᱜᱤᱰᱤ ᱠᱮᱫᱟ ᱟᱨ ᱤᱧᱟᱹᱜ ᱢᱚᱱᱨᱮ ᱢᱮᱱ ᱠᱮᱫᱟ ᱵᱟᱝ ᱤᱧ ᱫᱚ ᱱᱤᱡᱮᱛᱮᱧ ᱡᱟᱸᱦᱟᱱᱟᱜ ᱜᱤᱧ ᱪᱮᱥᱴᱟᱭᱟ ᱟᱫᱚ ᱤᱧ ᱫᱚ ᱠᱟᱹᱢᱤᱨᱮᱧ ᱛᱚᱞᱟᱥ ᱤᱧ ᱛᱟᱸᱦᱮᱭᱮᱱᱟ ᱢᱤᱫᱴᱮᱱ ᱥᱮᱞᱟᱭ ᱠᱚ ᱢᱮᱱᱫᱟ ᱟᱫᱚ ᱤᱧᱟᱹᱜ ᱢᱚᱱ ᱨᱮᱫᱚ ᱚᱱᱟ ᱠᱟᱹᱢᱤᱜᱮ ᱵᱟᱥᱟᱣ ᱮᱱᱟ ᱚᱱᱟ ᱠᱟᱹᱢᱤ ᱨᱮᱜᱤᱧ ᱡᱚᱭᱮᱱ ᱠᱮᱫᱟ ᱟᱨ ᱟᱥᱛᱮ ᱟᱥᱛᱮ ᱥᱤᱞᱟᱭ ᱦᱚᱸ ᱟᱭᱢᱟᱧ ᱪᱮᱫ ᱠᱮᱫᱟ